ᱦᱚᱸ ᱟᱪᱪᱷᱟ ᱱᱚᱣᱟ ᱚᱠᱟᱨᱮᱭ ᱥᱟᱵ ᱠᱟᱜᱼᱟ ᱜᱚᱢᱠᱮ ᱠᱟᱹᱴᱤᱡ ᱞᱟᱹᱭ ᱧᱚᱜ ᱟᱹᱵᱤᱱ ᱟᱹᱞᱤᱧ ᱟᱪᱪᱷᱟ ᱟᱪᱪᱷᱟ ᱟᱪᱪᱷᱟ ᱟᱹᱞᱤᱧ ᱦᱟᱱᱟ ᱵᱮᱝᱜᱚᱞ ᱥᱮᱫ ᱞᱤᱧ ᱞᱟᱹᱭᱮᱫ ᱛᱟᱦᱮᱸ ᱟᱹᱞᱤᱧᱟᱜ ᱩᱯᱨᱩᱢ ᱠᱟᱹᱴᱤᱡ ᱞᱤᱧ ᱞᱟᱹᱭ ᱧᱚᱜ ᱮᱱᱟ ᱦᱟᱸᱜ ᱟᱪᱪᱷᱟ ᱟᱹᱞᱤᱧ ᱫᱚ ᱵᱚᱞ ᱨᱮᱱᱤᱡ ᱠᱳᱪ ᱢᱟᱥᱴᱟᱨ ᱠᱟᱱᱟᱞᱤᱧ ᱟᱪᱪᱷᱟ ᱱᱚᱣᱟ ᱟᱯᱮ ᱳᱰᱤᱥᱟ ᱨᱮ ᱵᱚᱞ ᱮᱱᱮᱡ ᱦᱚᱸ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱠᱩᱥᱚᱞ ᱢᱟᱨᱰᱤ

ᱟᱛᱳ ᱦᱩᱭᱩᱜ ᱠᱟᱱᱟ ᱟᱛᱳ ᱦᱩᱭᱩᱜ ᱠᱟᱱᱟ ᱦᱟᱱᱟ ᱯᱤᱸᱰᱟᱹᱨᱤ ᱜᱟᱹᱰᱤᱭᱟᱹ ᱦᱳᱭ ᱟᱫᱚ ᱠᱷᱚᱡᱚᱜ ᱠᱟᱱᱟᱞᱤᱧ ᱱᱤᱛᱳᱜ ᱢᱟ ᱯᱤᱞᱟ ᱟᱹᱰᱤᱜᱟᱱ ᱠᱷᱮᱞ ᱠᱚ ᱠᱷᱮᱞᱮᱜᱼᱟ ᱥᱮ ᱚᱠᱟ ᱞᱮᱠᱟᱱ ᱠᱷᱮᱞ ᱵᱮᱥᱤ ᱪᱟᱹᱞᱩᱜ ᱠᱟᱱᱟ ᱳᱰᱤᱥᱟ ᱨᱮ ᱪᱮᱫ ᱪᱮᱫ ᱠᱷᱮᱞ ᱠᱚ

ᱦᱚᱸ ᱚᱱᱟᱫᱚ ᱡᱚᱛᱚ ᱯᱞᱮᱭᱟᱨ ᱦᱚᱸ ᱵᱟᱝᱠᱚ ᱵᱟᱲᱟᱭᱟ ᱟᱫᱚ ᱚᱠᱟ ᱱᱟᱭᱤᱱ ᱥᱟᱭᱤᱰ ᱮᱱᱮᱡ ᱠᱚ ᱯᱚᱥᱚᱱᱫᱼᱟ ᱚᱠᱚᱭ ᱫᱚ ᱤᱞᱮᱵᱷᱮᱱ ᱥᱟᱭᱤᱰ ᱠᱚ ᱯᱚᱥᱚᱱᱫᱟᱜᱼᱟ ᱚᱱᱟᱫᱚ ᱢᱟᱥᱴᱚᱨ ᱤᱫᱤ ᱠᱟᱛᱮᱫ ᱦᱚᱸ ᱟᱨ ᱵᱟᱠᱷᱟᱱ ᱚᱱᱟᱫᱚ ᱟᱠᱚ ᱡᱟᱦᱟᱸ ᱠᱞᱟᱵᱽ ᱨᱮᱱ ᱥᱚᱝᱜᱚᱴᱷᱚᱱ ᱡᱟᱦᱟᱸ ᱠᱚ ᱛᱤᱸᱜᱩ ᱠᱟᱜᱼᱟ ᱩᱱᱠᱩᱣᱟᱜ ᱱᱤᱨᱵᱷᱚᱨ ᱚᱱᱟᱫᱚ ᱪᱮᱛᱟᱱ ᱨᱮ ᱠᱟᱱᱟ ᱟᱠᱚ ᱠᱚ ᱢᱮᱱᱫᱟ ᱡᱟᱭᱜᱟ ᱛᱮᱦᱮᱧ ᱱᱚᱰᱮ ᱥᱳᱨᱴ ᱫᱷᱟᱨᱟ ᱜᱮᱛᱟ ᱵᱚᱱᱟ ᱮᱱᱠᱷᱟᱱ ᱫᱚ ᱟᱠᱚ ᱤᱞᱮᱵᱷᱮᱱ ᱦᱚᱸᱠᱚ ᱮᱱᱮᱡ ᱠᱚᱣᱟ ᱟᱨ ᱡᱟᱦᱟᱸ ᱡᱟᱭᱜᱟ ᱢᱟᱱᱮ ᱥᱮᱬᱟ ᱫᱷᱟᱨᱟ ᱛᱟᱦᱮᱱᱟ ᱢᱟᱱᱮ ᱧᱮᱞ ᱡᱚᱝ ᱞᱟᱹᱜᱤᱫ ᱛᱮᱦᱚᱸ ᱟᱨ ᱱᱮᱛᱟᱨ ᱢᱟ ᱠᱚᱢ ᱴᱟᱭᱤᱢ ᱮᱱᱮᱡ ᱢᱟ ᱵᱟᱭ ᱯᱚᱥᱚᱱᱫ ᱟᱠᱚ ᱠᱟᱱᱟ ᱯᱚᱨᱮ ᱜᱷᱚᱱᱴᱮ ᱪᱮᱛᱟᱱ ᱜᱷᱚᱱᱴᱮ ᱠᱚ ᱮᱱᱮᱡ ᱠᱟᱱᱟ ᱪᱤᱠᱟᱛᱮ ᱯᱨᱟᱭᱤᱡᱽ ᱚᱱᱠᱟᱜᱮ ᱛᱟᱦᱮᱱ ᱠᱟᱱᱟ ᱦᱚᱸ ᱚᱱᱟᱫᱚ ᱟᱯᱮ ᱯᱮ ᱢᱮᱱᱠᱷᱟᱱ ᱡᱮ ᱟᱞᱮ ᱵᱚᱞ ᱮᱱᱮᱡ ᱟᱨ ᱵᱟᱝᱠᱷᱟᱱ ᱠᱨᱤᱠᱮᱴ ᱮᱱᱮᱡ ᱵᱟᱝ ᱵᱷᱚᱞᱤᱵᱚᱞ ᱮᱱᱮᱡ ᱪᱮᱫᱟᱜ ᱚᱱᱟᱫᱚ ᱢᱤᱫᱴᱟᱝ ᱠᱞᱟᱵᱽ ᱛᱮᱭᱟᱨ ᱦᱩᱭ ᱟᱯᱮᱭᱟ ᱠᱞᱟᱵᱽ ᱢᱤᱫᱴᱟᱝ ᱛᱮᱭᱟᱨ ᱦᱩᱭ ᱟᱯᱮᱭᱟ ᱵᱟᱥ ᱚᱱᱟ ᱠᱞᱟᱵᱽ ᱠᱷᱚᱱ ᱜᱮ ᱛᱟᱨᱯᱚᱨᱮ ᱟᱯᱮᱭᱟᱜ ᱡᱚᱛᱚᱣᱟᱜ ᱠᱷᱮᱞ ᱯᱮ ᱧᱟᱢ ᱫᱟᱲᱮᱭᱟᱜᱼᱟ ᱵᱟᱝᱯᱮ ᱪᱮᱫ ᱫᱟᱲᱮᱭᱟᱜᱼᱟ ᱚᱸᱰᱮ ᱠᱷᱚᱱ ᱜᱮ ᱟᱹᱞᱤᱧ ᱴᱷᱮᱱ ᱠᱟᱛᱮᱫ ᱟᱹᱞᱤᱧ ᱞᱤᱧ ᱞᱟᱹᱭ ᱫᱟᱲᱮᱭᱟ ᱯᱮᱭᱟ ᱢᱟᱱᱮ ᱱᱚᱣᱟ ᱫᱚ ᱱᱚᱝᱠᱟ ᱦᱩᱭᱩᱜᱼᱟ ᱱᱚᱣᱟ ᱫᱚ ᱱᱚᱝᱠᱟ ᱦᱩᱭᱩᱜᱼᱟ ᱡᱚᱛᱚ ᱚᱸᱰᱮ ᱠᱷᱚᱱ ᱜᱮ ᱟᱯᱮ ᱯᱷᱚᱨᱢᱩᱞᱟ ᱯᱮ ᱪᱮᱫᱟ ᱯᱚᱱᱨᱚ ᱫᱤᱱ ᱵᱟᱝᱠᱷᱟᱱ ᱢᱟᱥᱮᱜᱟᱱ ᱟᱯᱮ ᱞᱟᱹᱭ ᱯᱟᱲᱟᱜᱼᱟ ᱛᱟᱨᱯᱚᱨᱮ ᱚᱱᱟ ᱟᱯᱮ ᱱᱤᱡᱮ ᱱᱤᱡᱮ ᱛᱮ ᱟᱯᱮᱭᱟᱜ ᱞᱟᱭᱤᱱ ᱯᱮ ᱥᱟᱵᱟ ᱟᱨ ᱚᱱᱟ ᱱᱮᱛᱟᱨ ᱢᱟ ᱡᱚᱛᱚ ᱥᱯᱳᱨᱴᱥ ᱦᱳᱥᱴᱮᱞ ᱚᱱ ᱚᱱᱟ ᱠᱚᱨᱮ ᱠᱷᱚᱱ ᱢᱟᱱᱮ ᱟᱠᱚᱣᱟᱜ ᱤᱭᱟᱹ ᱠᱚ ᱤᱫᱤ ᱠᱟᱛᱮ ᱟᱹᱰᱤᱜᱟᱱ ᱯᱤᱞᱟ ᱠᱚᱦᱚᱸ ᱵᱟᱨᱦᱮ ᱠᱟᱢ ᱠᱟᱡᱽ ᱠᱚᱦᱚᱸ ᱠᱚ ᱧᱟᱢ ᱠᱟᱜᱼᱟ ᱦᱮᱸ ᱦᱮᱸ ᱦᱮᱸ ᱴᱷᱤᱠ ᱜᱮᱭᱟ ᱛᱚᱵᱮ ᱦᱮᱸ ᱡᱚᱦᱟᱨ ᱜᱮ ᱡᱚᱦᱟᱨ ᱜᱮ